ᱦᱮᱞᱳ ᱡᱚᱦᱟᱨ ᱜᱮ ᱦᱮᱸ ᱟᱹᱞᱤᱧ ᱫᱚ ᱟᱨᱚᱛᱤ ᱠᱤᱥᱠᱩᱞᱤᱧ ᱨᱚᱲᱮᱫᱟ ᱟᱨ ᱯᱮᱱ ᱠᱟᱨᱰ ᱞᱤᱧ ᱮᱯᱞᱟᱭ ᱞᱮᱫᱟ ᱦᱮᱸ ᱦᱩᱭᱮᱱ ᱛᱟᱞᱤᱧᱟ ᱯᱟᱸᱪ ᱪᱷᱚ ᱫᱤᱱ ᱞᱟᱦᱟᱨᱮ ᱛᱚ ᱱᱤᱛᱳᱜ ᱛᱚ ᱠᱳᱭ ᱠᱷᱚᱵᱚᱨ ᱜᱮ ᱵᱟᱝ ᱛᱤᱱᱟᱹᱜ ᱫᱤᱱᱛᱮ ᱥᱮᱴᱮᱨᱚᱜ ᱛᱟᱹᱞᱤᱧᱟ

ᱦᱮᱸ ᱦᱮᱸ ᱛᱚ ᱟᱹᱞᱤᱧᱟᱜ ᱮᱠᱱᱳᱞᱮᱡᱽᱢᱮᱱᱴ ᱱᱟᱢᱵᱟᱨ ᱫᱚ ᱦᱩᱭᱩᱜ ᱠᱟᱱ ᱛᱟᱹᱞᱤᱧᱟ ᱥᱮᱵᱷᱮᱱ ᱡᱤᱨᱳ ᱮᱭᱤᱴ ᱱᱟᱭᱤᱱ ᱯᱷᱟᱭᱤᱵᱽ ᱛᱷᱨᱤ ᱴᱩ ᱡᱤᱨᱳ ᱰᱚᱵᱚᱞ ᱱᱟᱭᱤᱱ ᱦᱮᱸ ᱦᱮᱸ ᱦᱮᱸ ᱡᱚᱛᱚᱣᱟᱜ ᱯᱷᱤᱞᱟᱯ ᱦᱩᱭ ᱟᱠᱟᱱ ᱛᱟᱹᱞᱤᱧ ᱜᱮᱭᱟ ᱛᱤᱥ ᱠᱚᱛᱮ ᱥᱮᱴᱮᱨᱚᱜ ᱛᱟᱹᱞᱤᱧᱟ ᱦᱮᱸ ᱯᱮᱱ ᱠᱟᱨᱰ ᱵᱟᱝᱛᱮ ᱠᱟᱢ ᱠᱚᱦᱚᱸ ᱵᱟᱝ ᱦᱩᱭᱩᱜ ᱠᱟᱱᱟ ᱵᱮᱝᱠ ᱠᱚᱨᱮ ᱡᱚᱨᱩᱨᱚᱛᱚᱜ ᱠᱟᱱᱟᱞᱤᱧ ᱦᱮᱸ ᱪᱟᱲ ᱠᱟᱛᱟᱞᱤᱧ ᱵᱮᱱᱥᱮ

ᱦᱮᱸ ᱴᱷᱤᱠ ᱜᱮᱭᱟ ᱦᱮᱸ ᱦᱮᱸ ᱡᱟᱱᱟᱢ ᱛᱟᱹᱨᱤᱠᱷ ᱠᱚ ᱥᱟᱱᱟᱢᱟᱜ ᱡᱷᱚᱛᱚᱣᱟᱜ ᱰᱟᱴᱟᱞᱤᱧ ᱚᱞ ᱟᱠᱟᱫᱟ ᱚᱱᱟᱨᱮ ᱦᱮᱸ ᱦᱮᱸ ᱛᱷᱚᱲᱟ ᱪᱟᱲᱜᱮ ᱦᱮᱡ ᱠᱚᱜ ᱠᱚᱛᱟᱹᱞᱤᱧ ᱜᱮᱭᱟ ᱛᱚ ᱠᱟᱢᱮ ᱮᱢᱟᱫ ᱠᱮᱭᱟ ᱴᱷᱤᱠ ᱜᱮᱭᱟ